ᱦᱮᱸ ᱦᱮᱞᱳ ᱦᱮᱞᱳ ᱦᱮᱸ ᱦᱮᱸ ᱦᱮᱸ ᱦᱮᱸ ᱦᱮᱸ ᱦᱮᱸ ᱚ ᱢᱟᱹᱡᱽᱦᱤ ᱦᱚᱯᱚᱱᱵᱟᱢ ᱞᱟᱹᱭᱫᱟ

ᱟᱪᱪᱷᱟ ᱟᱪᱪᱷᱟ ᱟᱪᱪᱷᱟ ᱟᱪᱪᱷᱟ ᱱᱚᱣᱟ ᱢᱮᱱᱫᱤᱧᱻ ᱮᱠᱥᱚ ᱠᱩᱲᱤ ᱴᱟᱠᱟ ᱛᱚ ᱟᱫᱚ ᱠᱷᱟᱱ ᱚᱱᱟ ᱥᱤᱢ ᱫᱚ ᱦᱟᱸᱜ ᱥᱤᱢ ᱨᱮᱭᱟᱜ ᱯᱚᱭᱥᱟ ᱫᱚ ᱛᱤᱱᱟᱹᱜ ᱠᱟᱛᱮ ᱞᱟᱜᱟᱜ ᱠᱟᱱᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱚᱸ ᱦᱚᱸ ᱟᱪᱪᱷᱟ ᱤᱭᱟᱹ ᱦᱚᱯᱚᱱᱵᱟ ᱟᱵᱚ ᱫᱚᱦᱟᱸᱜ ᱱᱚᱜᱼᱚᱭ ᱤᱥᱤᱱ ᱵᱟᱥᱟᱝ ᱫᱚ ᱫᱚᱢᱮ ᱢᱩᱥᱠᱤᱞ ᱦᱩᱭᱩᱜ ᱠᱟᱱ ᱛᱟᱦᱮᱸᱫ ᱟᱫᱚ ᱚᱱᱟ ᱤᱥᱤᱱ ᱵᱟᱥᱟᱝ ᱨᱮᱭᱟᱜ ᱮᱠᱴᱩ ᱯᱟᱸᱪᱟ ᱠᱟᱛᱮ ᱵᱚᱱ ᱤᱥᱤᱱ ᱵᱟᱥᱟᱝ ᱞᱮᱠᱷᱟᱱ ᱵᱟᱝ ᱜᱟᱱ ᱠᱚᱜᱼᱟ ᱚᱱᱟ ᱥᱚᱲᱮ ᱤᱥᱤᱱ ᱨᱮᱱᱟᱜ

ᱦᱮᱸ ᱦᱮᱸ ᱦᱮᱸ ᱦᱮᱸ ᱵᱚᱸᱜᱟ ᱛᱤᱥ ᱠᱟᱱᱟ ᱵᱚᱸᱜᱟᱜ ᱫᱚ ᱟᱪᱪᱷᱟ ᱟᱪᱪᱷᱟ ᱴᱷᱤᱠᱜᱮᱭᱟ ᱦᱮᱸ ᱪᱟᱞᱟᱜ ᱤᱧ ᱪᱟᱞᱟᱜ ᱤᱧ ᱤᱧ ᱪᱟᱞᱟᱜ ᱤᱧ ᱮᱠᱫᱚᱢ ᱴᱷᱤᱠᱜᱮᱭᱟ ᱛᱟᱞᱦᱮ ᱢᱟ ᱫᱚᱦᱚᱭ ᱛᱟᱞᱟᱝ ᱢᱮ ᱦᱮᱸ ᱦᱮᱸ ᱡᱚᱦᱟᱨᱜᱮ ᱡᱚᱦᱟᱨᱜᱮ